ᱟᱹᱞᱤᱧ ᱞᱟᱦᱟ ᱠᱷᱚᱱ ᱜᱮ ᱜᱤᱫᱟᱹᱨ ᱠᱷᱚᱱ ᱟᱹᱰᱤ ᱯᱷᱩᱴᱵᱚᱞ ᱨᱮᱱᱟᱜ ᱟᱥᱤᱠ ᱞᱤᱧ ᱛᱟᱦᱮᱸ ᱠᱟᱱᱟ ᱛᱚ ᱫᱚᱢᱮ ᱮᱱᱮᱡ ᱠᱟᱱ ᱛᱟᱦᱮᱱᱤᱧ ᱟᱵᱚ ᱵᱚᱦᱲᱟ ᱜᱳᱲᱟ ᱨᱤᱧ ᱮᱱᱮᱡ ᱟᱠᱟᱫᱟ ᱟᱨᱦᱚᱸ ᱟᱹᱰᱤ ᱜᱟᱱ ᱡᱟᱭᱜᱟᱨᱮ ᱚᱱᱛᱮ ᱥᱚᱨᱚᱥ ᱠᱚᱬᱟ ᱡᱟᱦᱟᱸ ᱟᱵᱚ ᱵᱤᱦᱟᱨ ᱵᱮᱝᱜᱚᱞ ᱳᱲᱤᱥᱥᱟ ᱵᱚᱰᱟᱨ ᱠᱚᱨᱮ ᱚᱱᱛᱮ ᱨᱤᱧ ᱠᱚᱞᱮᱡᱽ ᱮᱫ ᱛᱟᱦᱮᱸ ᱠᱟᱱᱟ ᱛᱚ ᱮᱱᱮᱡ ᱠᱟᱱ ᱛᱟᱦᱮᱱᱤᱧ ᱛᱚ ᱱᱤᱛᱳᱜ ᱫᱚ ᱮᱱᱮᱡ ᱨᱮᱱᱟᱜ ᱟᱥᱤᱠ ᱫᱚᱢᱮ ᱛᱤᱧ ᱢᱮᱱᱟᱜᱼᱟ ᱱᱤᱛᱳᱜ ᱦᱚᱸ ᱡᱟᱦᱟᱸᱨᱮ ᱯᱷᱩᱴᱵᱚᱞ ᱮᱱᱮᱡ ᱦᱩᱭᱩᱜ ᱠᱟᱱᱟ ᱛᱚ ᱚᱸᱰᱮ ᱫᱚ ᱥᱮᱴᱮᱨᱚᱜ ᱠᱟᱱ ᱜᱤᱭᱟᱹᱧ ᱟᱨ ᱛᱚ ᱯᱷᱩᱴᱵᱚᱞ ᱚᱱᱠᱟ ᱟᱹᱞᱤᱧᱟᱜ ᱡᱤᱣᱤ ᱨᱮ ᱛᱟᱦᱮᱸ ᱠᱟᱱᱟ ᱡᱮ ᱟᱹᱞᱤᱧ ᱦᱚᱸ ᱢᱟᱱᱮ ᱱᱩᱭ ᱥᱟᱫᱷᱩ ᱢᱟᱨᱰᱤ ᱞᱮᱠᱟ ᱛᱚ ᱤᱱᱟᱹᱵᱮᱨ ᱫᱚ ᱛᱷᱚᱲᱤ ᱟᱹᱞᱤᱧ ᱩᱱᱟᱹᱜ ᱞᱤᱧ ᱮᱱᱮᱡ ᱫᱟᱲᱮᱭᱟᱜ ᱠᱟᱱᱟ ᱛᱚ ᱱᱤᱛᱳᱜ ᱫᱷᱟᱹᱨᱤᱡ ᱩᱱᱤ ᱧᱩᱛᱩᱢᱮ ᱠᱟᱢᱟᱣ ᱟᱠᱟᱜᱼᱟ ᱛᱚ ᱯᱷᱩᱴᱵᱚᱞ ᱫᱚ ᱱᱤᱛᱳᱜ ᱦᱚᱸ ᱦᱟᱲᱟᱢ ᱠᱟᱛᱮᱫ ᱨᱮᱦᱚᱸ ᱜᱮ ᱢᱟᱱᱮ ᱡᱟᱦᱟᱸ ᱨᱮ ᱮᱱᱮᱡ ᱦᱩᱭᱩᱜᱼᱟ ᱛᱚ ᱯᱷᱩᱴᱵᱚᱞ ᱫᱚ ᱟᱹᱞᱤᱧ ᱫᱚ ᱟᱹᱰᱤ ᱟᱥᱤᱠ ᱢᱟᱱᱮ ᱟᱹᱞᱤᱧᱟᱜ ᱟᱹᱰᱤ ᱨᱟᱹᱥᱠᱟᱹ ᱱᱤᱛᱳᱜ ᱫᱷᱟᱹᱨᱤᱡ ᱦᱚᱸ